ᱱᱚᱣᱟ ᱥᱟᱶᱛᱟ ᱨᱮᱭᱟᱜ ᱯᱚᱨᱚᱵᱽ ᱠᱚ ᱤᱫᱤ ᱠᱟᱛᱮᱫ ᱴᱤᱵᱷᱤ ᱠᱚᱨᱮ ᱦᱚᱸ ᱠᱷᱚᱵᱚᱨᱮ ᱮᱢ ᱜᱮᱭᱟ

ᱱᱤᱭᱩᱡᱽ ᱯᱮᱯᱟᱨ ᱠᱚᱨᱮ ᱦᱚᱸ ᱚᱱᱠᱟ ᱫᱚ ᱧᱟᱢ ᱵᱟᱲᱟᱜ ᱜᱮᱭᱟ

ᱟᱵᱚ ᱥᱟᱱᱛᱟᱲᱤ ᱠᱷᱚᱵᱚᱨ ᱠᱟᱜᱚᱡᱽ ᱥᱟᱜᱮᱱ ᱥᱟᱠᱟᱢ ᱠᱚᱨᱮ ᱦᱚᱸ ᱚᱱᱠᱟ ᱫᱚ ᱧᱟᱢ ᱵᱟᱲᱟᱜ ᱜᱮᱭᱟ ᱞᱟᱠᱪᱟᱨ ᱥᱟᱠᱟᱢ ᱠᱚ ᱦᱚᱸᱠᱚ ᱮᱢ ᱵᱟᱲᱟᱭ ᱜᱮᱭᱟ

ᱞᱟᱠᱪᱟᱨ ᱤᱫᱤ ᱠᱟᱛᱮᱫ ᱜᱟᱯᱟᱞᱢᱟᱨᱟᱣ ᱠᱚ ᱦᱩᱭᱩᱜᱼᱟ ᱴᱤᱵᱷᱤ ᱨᱮ ᱵᱟᱨᱭᱟ ᱯᱮᱭᱟ ᱪᱮᱱᱮᱞ ᱨᱮ ᱟᱸᱡᱚᱢ ᱦᱚᱸ ᱤᱭᱟᱹ ᱠᱟᱱ ᱜᱮᱭᱟ

ᱠᱷᱚᱵᱚᱨ ᱠᱟᱜᱚᱡᱽ ᱠᱚᱨᱮ ᱦᱚᱸ ᱚᱱᱠᱟ ᱠᱚ ᱮᱢ ᱵᱟᱲᱟᱭ ᱜᱮᱭᱟ ᱡᱮ ᱥᱟᱶᱛᱟᱨᱤ ᱯᱚᱨᱚᱵᱽ ᱤᱫᱤ ᱠᱟᱛᱮᱫ